ᱪᱷᱩᱨᱤ ᱪᱷᱩᱨᱤ ᱤᱧᱫᱚ ᱮᱠᱟᱞᱜᱮ ᱵᱟᱹᱧ ᱠᱩᱥᱤᱭᱟᱜᱼᱟ ᱟᱞᱮ ᱚᱲᱟᱜ ᱠᱚᱨᱮᱱᱟᱜ ᱪᱷᱩᱨᱤ ᱨᱮᱱᱟᱜ ᱵᱮᱵᱚᱦᱟᱨ ᱦᱩᱭᱩᱜᱼᱟ ᱟᱹᱰᱤ ᱡᱟᱹᱥᱛᱤᱜᱮ ᱢᱮᱱᱠᱷᱟᱱ ᱪᱷᱩᱨᱤ ᱫᱚ ᱤᱧᱫᱚ ᱵᱟᱹᱧ ᱠᱩᱥᱤᱭᱟᱜ ᱜᱮᱭᱟ ᱪᱮᱫᱟᱜ ᱥᱮ ᱪᱷᱩᱨᱤ ᱟᱵᱚ ᱦᱟᱸᱰᱮ ᱱᱟᱸᱰᱮ ᱵᱚᱱ ᱫᱚᱦᱚ ᱠᱟᱜᱼᱟ ᱚᱲᱟᱜ ᱨᱮ ᱠᱟᱹᱴᱤᱡ ᱠᱟᱹᱴᱤᱡ ᱜᱤᱫᱽᱨᱟᱹ ᱠᱚ ᱛᱟᱦᱮᱱᱟ ᱛᱤ ᱨᱮ ᱪᱮᱫᱠᱟ ᱵᱟᱡᱟᱣ ᱜᱚᱫᱚᱜᱼᱟᱭ ᱵᱟᱢ ᱞᱟᱹᱭ ᱫᱟᱲᱮᱭᱟᱜᱼᱟ ᱧᱮᱞ ᱢᱮ ᱫᱚᱦᱚ ᱟᱠᱟᱫᱟᱢ ᱡᱟᱦᱟᱸᱭ ᱜᱤᱫᱽᱨᱟᱹ ᱜᱮ ᱦᱮᱡ ᱜᱚᱫᱽᱱᱟᱭ ᱚᱸᱰᱮ ᱧᱮᱞᱢᱮ ᱵᱟᱡᱟᱣᱱᱟᱭ ᱛᱟᱦᱚᱞᱮ ᱟᱹᱰᱤ ᱢᱟᱨᱟᱝ ᱜᱷᱚᱴᱚᱱᱟ ᱜᱷᱚᱴᱟᱣ ᱫᱟᱲᱮᱭᱟᱜᱼᱟ ᱪᱷᱩᱨᱤᱛᱮ ᱚᱠᱟ ᱴᱷᱱᱮᱢ ᱵᱟᱡᱟᱣᱱᱟ ᱠᱚᱱᱳ ᱴᱷᱤᱠ ᱵᱟᱝ ᱡᱤᱣᱤ ᱦᱚᱸ ᱪᱟᱞᱟᱣ ᱫᱟᱲᱮᱭᱟᱜᱼᱟ ᱚᱱᱟᱛᱮ ᱤᱧᱫᱩᱧ ᱢᱚᱱᱮᱭᱟ ᱪᱷᱩᱨᱤ ᱫᱚ ᱮᱠᱟᱞᱜᱮ ᱫᱚᱦᱚ ᱞᱟᱹᱠᱛᱤ ᱵᱟᱝ ᱠᱟᱱᱟ ᱦᱟᱰᱮ ᱵᱟᱡᱟᱣ ᱦᱚᱸᱢ ᱫᱟᱲᱮᱭᱟᱜᱼᱟ ᱡᱤᱣᱤ ᱦᱚᱸ ᱪᱟᱞᱟᱣ ᱫᱟᱲᱮᱭᱟᱜᱼᱟ ᱛᱟᱦᱞᱮ ᱫᱚᱦᱚ ᱨᱮᱱᱟᱜ ᱪᱮᱫᱟᱜ ᱞᱟᱹᱠᱛᱤ ᱫᱚᱦᱚ ᱜᱮ ᱵᱟᱝ ᱜᱟᱱᱚᱜᱼᱟ ᱪᱷᱩᱨᱤ ᱜᱮ